ᱦᱮᱞᱳ ᱜᱚᱝᱠᱮ ᱪᱮᱫᱞᱮᱠᱟ ᱢᱮᱱᱟᱢᱟ ᱛᱟᱞᱦᱮ ᱚᱲᱟᱜ ᱠᱚᱨᱮ ᱜᱮᱛᱚ ᱚ ᱠᱟᱛᱷᱟ ᱫᱚ ᱦᱩᱭᱩᱜ ᱠᱟᱱᱟ ᱵᱟᱲᱟᱭ ᱥᱟᱱᱟᱧ ᱠᱟᱱ ᱛᱟᱦᱮᱸᱫ ᱡᱮ ᱟᱵᱚ ᱱᱚᱣᱟ ᱯᱚᱥᱪᱤᱢ ᱵᱟᱝᱞᱟ ᱨᱮ ᱫᱟᱸᱥᱟᱭ ᱫᱚ ᱪᱮᱫ ᱞᱮᱠᱟ ᱵᱚᱱ ᱮᱱᱮᱡᱽ ᱜᱮᱭᱟ ᱟᱪᱪᱷᱟ ᱦᱮᱸ ᱦᱮᱸ ᱟᱪᱪᱷᱟ ᱦᱮᱸ ᱦᱩᱸ ᱦᱮᱸ ᱦᱩᱸ ᱟᱪᱪᱷᱟ ᱦᱮᱸ ᱟᱪᱪᱷᱟ ᱦᱮᱸ ᱚᱱᱟ ᱵᱟᱨᱭᱟ ᱮᱱᱮᱡ ᱠᱚᱨᱮᱱᱟᱜ ᱥᱟᱯᱟᱵ ᱠᱚᱫᱚ ᱮᱠᱤ ᱜᱮᱭᱟ ᱠᱤ ᱟᱪᱪᱷᱟ ᱦᱮᱸ ᱦᱩᱸ ᱦᱮᱸ ᱦᱩᱸ ᱦᱮᱸ ᱦᱳᱭ ᱚ ᱟᱪᱪᱷᱟ ᱦᱩᱸ ᱦᱩᱸ ᱚ ᱦᱩᱸ ᱦᱮᱸ ᱚ ᱦᱩᱸ ᱵᱩᱡᱽ ᱠᱤᱫᱟᱹᱧ ᱚᱱᱟᱜᱮ ᱵᱟᱲᱟᱭ ᱥᱟᱱᱟᱧ ᱠᱟᱱ ᱛᱟᱦᱮᱸᱫᱼᱟ ᱚ ᱚ ᱦᱩᱸ ᱦᱩᱸ ᱦᱩᱸ ᱚ ᱦᱩᱸ ᱚ ᱦᱩᱸ ᱦᱩᱸ ᱦᱩᱸ ᱚ ᱚ ᱦᱮᱸ ᱯᱷᱳᱱᱟᱫ ᱢᱤᱭᱟᱹᱧ ᱦᱳᱭ ᱴᱷᱤᱠᱜᱮᱭᱟ ᱛᱟᱦᱞᱮ ᱢᱟ